ᱥᱤᱞᱟᱭ ᱥᱩᱨ ᱨᱮ ᱥᱤᱞᱟᱭᱟᱢ ᱥᱟᱭᱟ ᱵᱞᱟᱣᱩᱡᱽ ᱠᱩᱨᱴᱤ ᱱᱟᱭᱴᱤ ᱱᱮᱛᱟᱨ ᱫᱚ ᱱᱟᱭᱴᱤ ᱦᱚᱸᱠᱚ ᱦᱚᱨᱚᱜ ᱮᱫᱟ ᱱᱟᱭᱴᱤ ᱠᱚ ᱛᱚ ᱡᱟᱸᱜᱟ ᱞᱟᱲᱟᱣ ᱟᱢ ᱛᱮᱫᱚ ᱫᱚᱢᱮ ᱦᱚᱲᱢᱚ ᱫᱚ ᱞᱟᱸᱜᱟ ᱜᱮ ᱵᱩᱡᱷᱟᱹᱜᱼᱟ ᱛᱷᱟᱠᱟᱣ ᱜᱮ ᱵᱩᱡᱷᱟᱹᱜᱼᱟ ᱛᱟᱣ ᱚᱲᱟᱜ ᱨᱮᱱᱟᱜ ᱠᱟᱹᱢᱤ ᱤᱭᱟᱹ ᱞᱟᱹᱜᱤᱫ ᱫᱚ ᱠᱟᱹᱢᱤ ᱜᱮᱭᱟᱢ ᱛᱷᱚᱲᱟ ᱡᱟᱶᱟᱭ ᱜᱚᱲᱚᱭ ᱞᱟᱹᱜᱤᱫ ᱫᱚ ᱢᱮᱱᱟᱢ ᱛᱷᱚᱲᱟ ᱠᱩᱥᱤᱧ ᱛᱷᱚᱲᱟ ᱵᱟᱨ ᱯᱚᱭᱥᱟ ᱦᱩᱭᱩᱜ ᱛᱤᱧᱟᱹ ᱛᱷᱚᱲᱟ ᱡᱟᱶᱟᱭᱤᱧ ᱦᱮᱞᱯ ᱮᱭᱟ ᱚᱱᱟ ᱠᱟᱭᱛᱮ ᱠᱟᱹᱢᱤ ᱛᱟᱦᱮᱱ ᱜᱮᱭᱟ ᱛᱷᱟᱠᱟ ᱜᱮ ᱵᱩᱡᱷᱟᱹᱜ ᱨᱮᱦᱚᱸ ᱪᱮᱠᱟᱭᱟᱢ ᱠᱟᱹᱢᱤ ᱛᱳ ᱦᱩᱭᱩᱜ ᱜᱮᱭᱟ ᱵᱟᱦᱟ ᱢᱟᱞᱟ ᱠᱚ ᱜᱩᱛᱩᱭᱟᱢ ᱛᱤ ᱛᱮ ᱛᱳ ᱥᱩᱭᱨᱮ ᱜᱩᱛᱩᱭᱟᱢ ᱛᱳ ᱛᱷᱚᱲᱟ ᱢᱮᱫ ᱨᱮᱦᱚᱸ ᱛᱷᱚᱲᱟ ᱯᱟᱲᱟᱜ ᱜᱮᱭᱟ ᱯᱷᱤᱨ ᱵᱷᱤ ᱜᱩᱛᱩᱭᱟᱢ ᱛᱳ ᱢᱮᱱᱟᱢ ᱵᱟᱦᱟᱧ ᱜᱩᱛᱩᱭ ᱜᱮᱭᱟ ᱛᱷᱚᱲᱟ ᱤᱧ ᱜᱤᱫᱟᱹᱨ ᱢᱮᱱᱟᱜ ᱠᱚᱣᱟ ᱛᱷᱚᱲᱟ ᱛᱷᱚᱲᱟ ᱤᱭᱟᱹᱧ ᱠᱟᱹᱢᱤ ᱜᱚᱲᱚᱣᱟᱭᱟᱹᱧ ᱚᱱᱟ ᱛᱳ ᱦᱩᱭᱩᱜ ᱛᱟᱦᱮᱱ ᱜᱮᱭᱟ ᱛᱳ ᱵᱮᱥ ᱜᱮ ᱵᱩᱡᱷᱟᱹᱜᱼᱟ ᱡᱚᱠᱷᱚᱱ ᱜᱟᱞᱟᱝ ᱠᱟᱛᱮᱫ ᱮᱢ ᱵᱮᱱᱟᱣᱟ ᱛᱳ ᱵᱮᱥ ᱜᱮ ᱵᱩᱡᱷᱟᱜ ᱛᱟᱦᱮᱱᱟ ᱟᱨ ᱟᱹᱰᱤ ᱱᱟᱯᱟᱭ ᱧᱮᱞᱚᱜ ᱛᱟᱦᱮᱱᱟ ᱵᱟᱦᱟ ᱢᱟᱞᱟ ᱫᱚ